ᱤᱧᱫᱚ ᱥᱟᱱᱛᱟᱲ ᱡᱟᱹᱛᱤ ᱨᱮᱱ ᱛᱤᱨᱞᱟᱹ ᱦᱚᱯᱚᱱ ᱠᱟᱹᱱᱟᱹᱧ ᱟᱨ ᱟᱨ ᱯᱟᱨᱚᱢᱮᱱ ᱥᱮᱨᱢᱟ ᱜᱮ ᱤᱧ ᱠᱚᱞᱮᱡᱽ ᱤᱧ ᱯᱟᱲᱦᱟᱣ ᱢᱩᱪᱟᱹᱫ ᱠᱮᱫᱟ ᱤᱧᱫᱚ ᱫᱟᱨᱮ ᱱᱟᱹᱲᱤ ᱵᱤᱨᱵᱩᱨᱩ ᱠᱚ ᱟᱹᱰᱤᱜᱤᱧ ᱠᱩᱥᱤᱭᱟᱜᱼᱟ ᱟᱨᱦᱚᱸ ᱤᱧ ᱮᱴᱟᱜ ᱮᱴᱟᱜ ᱵᱷᱟᱥᱟ ᱠᱚ ᱥᱮᱬᱟᱭ ᱥᱟᱱᱟᱧ ᱜᱮᱭᱟ ᱡᱮᱞᱮᱠᱟ ᱤᱧ ᱥᱟᱱᱛᱟᱞᱤ ᱵᱟᱝᱞᱟ ᱦᱤᱱᱫᱤ ᱥᱟᱱᱛᱟᱞᱤ ᱤᱝᱞᱤᱥ ᱨᱚᱲ ᱠᱚᱦᱚᱧ ᱫᱟᱲᱮᱭᱟᱜ ᱜᱮᱭᱟ ᱤᱧ ᱱᱟᱱᱟ ᱨᱚᱠᱚᱢ ᱜᱚᱞᱯᱷᱚ ᱠᱚᱦᱚᱧ ᱯᱟᱲᱦᱟᱣ ᱜᱮᱭᱟ ᱤᱧ ᱟᱫᱚᱢ ᱡᱚᱠᱷᱚᱱ ᱟᱹᱰᱤ ᱡᱟᱹᱥᱛᱤᱧ ᱨᱟᱹᱜᱤ ᱜᱚᱫᱚᱜ ᱜᱮᱭᱟ ᱟᱨ ᱵᱩᱡᱷᱟᱹᱣ ᱞᱤᱧ ᱠᱷᱟᱱᱤᱧ ᱵᱩᱡᱷᱹᱣ ᱜᱚᱫ ᱜᱮᱭᱟ ᱤᱧ ᱦᱳᱲᱳ ᱨᱚᱦᱚᱭ ᱥᱮ ᱦᱳᱲᱳ ᱤᱨ ᱠᱚᱦᱚᱧ ᱵᱟᱲᱟᱭ ᱜᱮᱭᱟ ᱚᱲᱟᱜ ᱨᱮᱭᱟ ᱥᱟᱱᱟᱢ ᱠᱟᱹᱢᱤ ᱠᱚᱜᱮᱧ ᱫᱟᱲᱮᱭᱟᱜ ᱜᱮᱭᱟ ᱟᱨ ᱫᱟᱠᱟ ᱤᱥᱤᱱ ᱠᱚᱦᱚᱧ ᱠᱩᱥᱤᱭᱟᱜ ᱜᱮᱭᱟ